ᱯᱷᱳᱱ ᱞᱟᱹᱜᱤᱫᱛᱮ ᱟᱹᱰᱤ ᱥᱩᱵᱤᱫᱟᱧ ᱵᱩᱡᱷᱟᱹᱣ ᱠᱟᱫᱟ ᱠᱟᱨᱚᱱ ᱱᱚᱣᱟ ᱞᱚᱠᱰᱟᱣᱩᱱ ᱨᱮ ᱟᱹᱰᱤ ᱜᱮ ᱚᱥᱩᱵᱤᱫᱟ ᱦᱩᱭᱩᱜ ᱠᱟᱱ ᱛᱟᱦᱮᱸᱜᱼᱟ ᱯᱟᱲᱦᱟᱣ ᱠᱚ ᱫᱤᱠ ᱫᱤᱭᱮ ᱱᱤᱛᱚᱜ ᱢᱳᱵᱟᱭᱤᱞ ᱫᱤᱭᱮ ᱟᱹᱰᱤ ᱢᱚᱡᱽ ᱯᱟᱲᱦᱟᱣ ᱥᱮ ᱮᱴᱟᱜ ᱦᱚᱲ ᱥᱚᱝᱜᱮ ᱡᱳᱜᱟᱡᱳᱜ ᱦᱚᱸ ᱟᱹᱰᱤ ᱵᱮᱵᱚᱥᱛᱟ ᱟᱹᱰᱤ ᱵᱷᱟᱜᱮ ᱥᱩᱵᱤᱫᱟᱧ ᱵᱩᱡᱷᱟᱹᱣ ᱠᱮᱫᱟ ᱚᱱᱟ ᱠᱷᱟᱹᱛᱤᱨ ᱛᱮ ᱯᱷᱳᱱ ᱫᱚ ᱟᱹᱰᱤᱜᱮ ᱞᱟᱹᱠᱛᱤ ᱠᱟᱱᱟ